ᱱᱤᱛᱳᱜ ᱫᱚᱧ ᱞᱟᱹᱭᱮᱫ ᱛᱟᱵᱚᱱᱟ ᱠᱟᱹᱴᱤᱡ ᱜᱤᱫᱽᱨᱟᱹ ᱡᱚᱵᱮᱜ ᱨᱮᱭᱟᱜ ᱩᱱᱠᱩ ᱵᱩᱫᱽᱫᱷᱤ ᱮᱢᱟᱠᱚ ᱨᱮᱭᱟᱜ ᱛᱟᱠᱤ ᱠᱟᱹᱴᱤᱡ ᱜᱤᱫᱽᱨᱟᱹ ᱡᱚᱵᱮ ᱤᱫᱤ ᱠᱚᱣᱟ ᱠᱚ ᱮᱸᱜᱟᱛ ᱠᱚ ᱛᱚ ᱢᱮᱛᱟ ᱠᱚᱣᱟ ᱠᱚ ᱮ ᱵᱟᱹᱵᱩ ᱵᱷᱤᱛᱨᱤ ᱥᱮᱫ ᱟᱞᱚᱢ ᱵᱚᱞᱚᱜᱼᱟ ᱵᱮᱴᱟ ᱵᱟᱠᱷᱟᱡᱼᱮᱢ ᱰᱩᱵᱩᱡᱚᱜᱼᱟ ᱫᱷᱟᱨᱮ ᱨᱮᱜᱮ ᱩᱢᱩᱜ ᱢᱮ ᱛᱷᱚᱲᱟ ᱫᱟᱜ ᱨᱮᱜᱮ ᱵᱟᱠᱷᱟᱡᱼᱮᱢ ᱰᱩᱵᱩᱡᱚᱜᱼᱟ ᱛᱟᱹᱠᱤ ᱢᱟᱱᱮ ᱵᱟᱹᱲᱤᱡᱚᱜ ᱰᱟᱦᱟᱨ ᱥᱮᱱᱫᱚ ᱵᱟᱵᱚ ᱜᱤᱫᱽᱨᱟᱹ ᱵᱚ ᱥᱤᱠᱷᱟᱣ ᱠᱚᱢᱟ ᱠᱟᱹᱴᱤᱡ ᱠᱷᱚᱱᱜᱮ ᱞᱟᱹᱴᱩ ᱞᱮᱱᱠᱷᱟᱱ ᱫᱚ ᱵᱟᱠᱚ ᱵᱩᱡᱟ ᱠᱟᱹᱴᱤᱡ ᱠᱷᱚᱱ ᱜᱮᱵᱚᱱ ᱥᱤᱠᱷᱟᱹᱣ ᱠᱚᱢᱟ ᱛᱟᱹᱠᱤ ᱵᱷᱤᱛᱨᱤᱥᱮᱱ ᱫᱚᱠᱚ ᱟᱞᱚ ᱠᱚ ᱯᱟᱭᱨᱟᱜᱼᱢᱟ ᱵᱟᱠᱷᱟᱱ ᱠᱚ ᱰᱩᱵᱩᱡᱚᱜᱼᱟ ᱩᱱᱩᱢᱚᱜᱼᱟᱠᱚ ᱛᱚ ᱩᱱᱩᱢ ᱞᱮᱱᱠᱷᱟᱱ ᱫᱚ ᱴᱟᱢᱰᱩ ᱠᱟᱛᱮᱫ ᱨᱮᱦᱚᱸ ᱧᱟᱢ ᱦᱚᱫ ᱠᱮᱫᱮᱭᱟᱢ ᱢᱮᱱᱠᱷᱟᱡ ᱫᱚ ᱵᱷᱟᱜᱮ ᱜᱮ ᱫᱟᱜᱼᱮ ᱧᱩ ᱵᱤᱭᱮᱱᱟ ᱛᱚᱵᱮ ᱛᱚ ᱯᱷᱩᱞᱟᱹᱜ ᱛᱟᱭᱟ ᱞᱟᱡ ᱛᱚ ᱩᱱ ᱨᱮᱫᱚ ᱪᱮᱫᱵᱚᱱ ᱪᱤᱠᱟᱹᱭᱟ ᱫᱤᱱᱤ ᱜᱤᱫᱽᱨᱟᱹ ᱦᱩᱨᱞᱟᱹᱭᱮᱢᱟ ᱦᱩᱨᱞᱟᱹ ᱠᱟᱛᱮ ᱵᱷᱚᱠᱞᱟᱣ ᱛᱩᱫ ᱦᱚᱪᱚᱭᱮᱭᱟ ᱩᱞᱟᱹ ᱠᱟᱛᱮᱫᱼᱮ ᱛᱩᱫ ᱠᱟᱜᱼᱟᱭ ᱴᱷᱤᱠᱮ ᱩᱞᱟᱹ ᱛᱩᱫ ᱞᱮᱠᱷᱟᱱ ᱜᱤᱫᱽᱨᱟᱹ ᱫᱚᱭ ᱵᱟᱭ ᱵᱟᱹᱲᱤᱡᱚᱜᱼᱟ ᱵᱟᱧᱪᱟᱜᱼᱟᱭ ᱟᱨ ᱡᱩᱫᱤ ᱜᱤᱫᱽᱨᱟᱹᱭ ᱩᱢᱩᱜᱼᱛᱮ ᱯᱟᱭᱨᱟ ᱯᱟᱭᱨᱟᱛᱮ ᱵᱚᱞᱚᱭᱮᱱᱟᱭ ᱰᱩᱵᱩᱡ ᱮᱱᱟᱭ ᱛᱚ ᱰᱩᱵᱩᱡ ᱮᱱᱟᱭ ᱛᱚ ᱴᱟᱹᱢᱰᱩ ᱵᱟᱲᱟᱨᱮ ᱵᱟᱢ ᱧᱟᱢ ᱞᱮᱫᱮᱭᱟ ᱛᱚ ᱜᱤᱫᱽᱨᱟᱹ ᱛᱚᱭ ᱜᱚᱡ ᱮᱱᱟ ᱥᱮ ᱫᱚ ᱵᱟᱝ ᱠᱟᱹᱴᱤᱡ ᱜᱤᱫᱽᱨᱟᱹ ᱫᱚ ᱜᱤᱫᱽᱨᱟᱹ ᱮᱸᱜᱟᱛ ᱠᱚᱜᱮ ᱟᱯᱟᱛ ᱠᱚᱜᱮ ᱜᱤᱫᱽᱨᱟᱹ ᱫᱚ ᱵᱩᱫᱽᱫᱷᱤ ᱫᱚᱵᱚᱱ ᱮᱢᱟ ᱠᱚᱣᱟ ᱡᱮᱢᱚᱱ ᱟᱞᱚ ᱠᱚ ᱩᱱᱩᱢᱚᱜᱼᱢᱟ ᱟᱞᱚᱠᱚ ᱰᱩᱵᱩᱡᱚᱜᱼᱢᱟ ᱯᱟᱭᱨᱟᱜ ᱨᱮᱭᱟᱜ ᱠᱟᱛᱷᱟ ᱜᱤᱫᱽᱨᱟᱹ ᱯᱟᱭᱨᱟᱜ ᱨᱮᱭᱟᱜ ᱱᱚᱣᱟ ᱫᱚ ᱥᱟᱱᱟᱢ ᱠᱚ ᱦᱩᱫᱤᱥ ᱫᱚᱦᱚᱭ ᱯᱮ ᱜᱤᱫᱽᱨᱟᱹ ᱮᱸᱜᱟᱛ ᱠᱚᱦᱚᱸ ᱜᱤᱫᱽᱨᱟᱹ ᱟᱯᱟᱛ ᱠᱚᱦᱚᱸ ᱠᱟᱹᱴᱤᱡ ᱜᱤᱫᱽᱨᱟᱹ ᱩᱢᱩᱜ ᱠᱚ ᱪᱮᱫᱟ ᱩᱱ ᱨᱮᱫᱚ ᱦᱩᱥᱤᱭᱟᱨ ᱛᱮᱜᱮᱵᱚᱱ ᱛᱟᱦᱮᱱᱟ ᱛᱟᱹᱠᱤ ᱟᱵᱚ ᱫᱩᱠ ᱨᱮ ᱟᱞᱚ ᱦᱩᱭᱩᱜᱼᱢᱟ ᱰᱩᱵᱩᱡ ᱞᱮᱱ ᱠᱷᱟᱱᱮ ᱜᱚᱡ ᱞᱮᱱᱠᱷᱟᱱᱮ ᱫᱩᱠ ᱨᱮᱭᱟᱜ ᱠᱟᱛᱷᱟ ᱠᱟᱱᱟ ᱟᱨ ᱥᱚᱸᱜᱮ ᱛᱮᱵᱚᱱ ᱛᱟᱦᱮᱱᱟ ᱟᱨᱮ ᱰᱩᱵᱩᱡ ᱮᱱᱟᱭ ᱛᱚ ᱚᱣᱟᱨ ᱨᱟᱠᱟᱵ ᱜᱚᱫ ᱠᱟᱫᱮᱭᱟᱭ ᱟᱨᱮᱢ ᱦᱩᱨᱞᱟᱹ ᱜᱚᱫ ᱠᱟᱫᱮᱭᱟ ᱦᱩᱨᱞᱟᱹ ᱞᱮᱠᱷᱟᱱ ᱫᱟᱜ ᱥᱟᱱᱟᱢᱮ ᱵᱚᱠᱞᱟᱣᱟ ᱛᱟᱹᱠᱤ ᱜᱤᱫᱽᱨᱟᱹ ᱨᱮᱭᱟᱜ ᱜᱷᱚᱴᱚᱱᱟ ᱵᱟᱝ ᱦᱩᱭᱩᱜ ᱪᱟᱹᱦᱤ